ᱡᱮᱢᱛᱤ ᱠᱤ ᱡᱟᱦᱟᱸ ᱨᱮ ᱱᱚᱸᱰᱮ ᱞᱟᱹᱭᱮᱫᱟᱭ ᱚᱲᱟᱜ ᱨᱮᱭᱟᱜ ᱠᱷᱩᱱᱴᱤ ᱠᱷᱩᱱᱴᱤ ᱢᱩᱫᱽᱨᱮ ᱚᱱᱠᱟ ᱠᱷᱩᱱᱴᱤ ᱢᱟᱱᱮ ᱡᱟᱦᱟᱸᱭ ᱠᱚᱠᱚ ᱛᱟᱦᱮᱱ ᱢᱟ ᱪᱮᱬᱮ ᱠᱚᱠᱚ ᱵᱟᱥᱟᱜᱼᱢᱟ ᱪᱮᱬᱮ ᱠᱚᱠᱚ ᱨᱤᱡᱷᱟᱹᱜ ᱢᱟ ᱚᱱᱠᱟ ᱠᱷᱩᱱᱴᱤ ᱡᱟᱦᱟᱸᱨᱮ ᱪᱮᱬᱮ ᱠᱚᱠᱚ ᱦᱤᱡᱩᱜ ᱞᱮᱠᱟᱱ ᱡᱟᱦᱟᱸ ᱨᱮᱠᱚ ᱧᱮᱞᱟ ᱪᱮᱦᱨᱟ ᱧᱚᱜ ᱠᱚ ᱧᱮᱞᱟ ᱩᱢᱩᱞ ᱫᱷᱟᱨᱟ ᱠᱚ ᱧᱮᱞᱟ ᱛᱩᱠᱟᱹ ᱞᱮᱠᱟ ᱛᱟᱦᱮᱱ ᱢᱟ ᱟᱠᱚ ᱚᱲᱟᱜ ᱛᱟᱦᱮᱱ ᱞᱟᱹᱜᱤᱫᱛᱮ ᱥᱩᱵᱤᱫᱷᱟ ᱠᱚ ᱧᱟᱢᱟ ᱚᱱᱠᱟᱜᱮ ᱟᱞᱮᱦᱚᱸ ᱚᱲᱟᱜ ᱨᱮᱢᱟ ᱚᱱᱠᱟ ᱢᱟ ᱪᱮᱫ ᱦᱚᱸ ᱵᱟᱹᱱᱩᱜ ᱟᱹᱱᱤᱡ ᱚᱲᱟᱜ ᱥᱩᱨ ᱠᱚᱨᱮᱱᱟᱜ ᱫᱟᱨᱮ ᱠᱚᱜᱮ ᱢᱮᱱᱟᱜᱼᱟ ᱚᱱᱠᱟᱜᱮ ᱫᱟᱨᱮ ᱠᱚᱨᱮ ᱠᱚ ᱦᱤᱡᱩᱜᱼᱟ ᱡᱮᱢᱛᱤ ᱠᱚ ᱯᱟᱣᱨᱟ ᱠᱚ ᱫᱚᱦᱚ ᱥᱟᱱᱟᱣᱟ ᱢᱮᱱᱠᱷᱟᱱ ᱯᱟᱣᱨᱟ ᱫᱚᱦᱚ ᱞᱟᱹᱜᱤᱫᱛᱮ ᱪᱮᱫ ᱠᱚ ᱡᱳᱜᱟᱲ ᱦᱩᱭᱩᱜᱼᱟ ᱚᱱᱠᱟᱜᱮ ᱴᱩᱠᱩᱡ ᱠᱚ ᱡᱳᱜᱟᱲ ᱦᱩᱭᱩᱜᱼᱟ ᱴᱩᱠᱩᱪ ᱠᱚᱢ ᱡᱳᱜᱟᱲᱟ ᱦᱩᱲᱩ ᱠᱚ ᱥᱮᱛᱟᱜ ᱟᱹᱭᱩᱵ ᱫᱤᱱᱮᱢ ᱮᱨ ᱟᱠᱚᱣᱟ ᱫᱤᱱᱮᱢ ᱦᱚᱦᱚ ᱟᱠᱚᱣᱟ ᱫᱟᱜ ᱠᱚᱢ ᱮᱢᱟ ᱟᱠᱚᱣᱟ ᱦᱚᱯᱚᱱ ᱮᱱᱠᱷᱟᱱ ᱠᱚ ᱟᱫᱽᱣᱟ ᱪᱟᱣᱞᱮᱢ ᱮᱢᱟ ᱟᱠᱚᱣᱟ ᱚᱱᱠᱟᱜᱮ ᱪᱮᱬᱮ ᱠᱚᱦᱚᱸ ᱮᱱᱠᱷᱟᱱ ᱟᱠᱚ ᱥᱩᱵᱤᱫᱷᱟ ᱠᱚ ᱵᱩᱡᱷᱟᱹᱣ ᱞᱮᱠᱷᱟᱱ ᱱᱚᱸᱰᱮ ᱜᱮᱠᱚ ᱛᱟᱦᱮᱱᱟ ᱱᱚᱸᱰᱮ ᱠᱷᱚᱱ ᱵᱟᱠᱚ ᱪᱟᱞᱟᱜᱼᱟ ᱚᱥᱩᱵᱤᱫᱷᱟ ᱡᱩᱫᱤ ᱵᱟᱠᱚ ᱵᱩᱡᱷᱟᱹᱣ ᱞᱮᱠᱷᱟᱱ ᱩᱱᱠᱩ ᱫᱚ ᱵᱟᱠᱚ ᱛᱟᱦᱮᱱᱟ ᱚᱱᱟ ᱞᱟᱹᱜᱤᱫ ᱩᱱᱠᱩ ᱨᱟᱹᱥᱠᱟᱹ ᱞᱟᱹᱜᱤᱫᱛᱮ ᱚᱲᱟᱜ ᱚᱲᱟᱜ ᱥᱩᱨ ᱨᱮ ᱫᱷᱤᱨᱤ ᱫᱷᱤᱨᱤ ᱫᱟᱨᱮ ᱠᱚ ᱨᱚᱦᱚᱭ ᱞᱮᱱᱠᱷᱟᱱ ᱫᱚ ᱮᱱᱠᱷᱟᱱ ᱪᱮᱬᱮ ᱪᱤᱯᱨᱩᱫ ᱦᱚᱸᱠᱚ ᱦᱤᱡᱩ ᱜᱮᱭᱟ ᱚᱲᱟᱜᱼᱛᱮ ᱚᱱᱟ ᱞᱟᱹᱜᱤᱫᱛᱮ ᱫᱟᱨᱮ ᱠᱚᱦᱚᱸ ᱠᱚ ᱨᱚᱦᱚᱭ ᱜᱮᱭᱟ ᱚᱲᱟᱜ ᱥᱩᱨ ᱨᱮ ᱪᱮᱬᱮ ᱠᱚᱦᱚᱸ ᱠᱚ ᱵᱟᱥᱟᱜ ᱜᱮᱭᱟ ᱛᱟᱦᱮᱱᱟᱠᱚ ᱪᱮᱬᱮ ᱠᱚᱦᱚᱸ ᱟᱠᱚ ᱞᱟᱹᱜᱤᱫᱛᱮ ᱫᱟᱜ ᱠᱚ ᱵᱟᱦᱨᱮ ᱨᱮ ᱫᱚᱦᱚ ᱠᱟᱜ ᱢᱮ ᱡᱟᱦᱟᱸ ᱛᱤᱱ ᱨᱮᱜᱮ ᱠᱚ ᱧᱩᱭᱟ ᱩᱱ ᱨᱮᱜᱮ ᱟᱬᱜᱚ ᱠᱟᱛᱮᱫ ᱚᱸᱰᱮ ᱫᱟᱜ ᱠᱚᱠᱚ ᱧᱩᱭᱟ